ᱥᱟᱱᱛᱟᱲᱤ ᱯᱟᱹᱨᱥᱤ ᱫᱚ ᱟᱹᱰᱤ ᱢᱟᱨᱮ ᱯᱟᱹᱨᱥᱤ ᱠᱟᱱᱟ ᱢᱮᱱᱠᱷᱟᱱ ᱯᱟᱹᱨᱥᱤ ᱫᱚ ᱚᱞ ᱛᱚᱞ ᱞᱮᱠᱟᱛᱮ ᱵᱟᱝ ᱛᱟᱦᱮᱸ ᱠᱟᱱᱟ ᱠᱩᱫᱩᱢ ᱠᱟᱹᱦᱱᱤ ᱵᱤᱱᱛᱤ ᱵᱟᱸᱠᱷᱮᱲ ᱥᱮᱨᱮᱧ ᱱᱚᱣᱟ ᱞᱮᱠᱟ ᱛᱮᱜᱮ ᱡᱩᱜᱽ ᱵᱤᱫᱟᱹᱞ ᱡᱩᱜᱽ ᱠᱷᱚᱱ ᱦᱮᱡ ᱟᱹᱜᱩᱣ ᱠᱟᱱᱟ ᱯᱟᱦᱴᱟ ᱨᱮ ᱡᱟᱦᱟᱸ ᱛᱤᱱᱟᱹᱜ ᱦᱚᱲ ᱠᱚᱵᱚ ᱞᱟᱦᱟ ᱤᱫᱤᱱᱟ ᱤᱥᱠᱩᱞ ᱠᱚᱨᱮᱜ ᱠᱚᱞᱮᱡᱽ ᱠᱚᱨᱮᱜ ᱵᱚᱱ ᱯᱟᱲᱦᱟᱣ ᱤᱫᱤᱱᱟ ᱮᱴᱟᱜ ᱯᱟᱹᱨᱥᱤ ᱛᱮᱜᱮ ᱵᱚᱱ ᱚᱞᱢᱟ ᱵᱷᱮᱜᱟᱨ ᱵᱷᱮᱜᱟᱨ ᱴᱚᱴᱷᱟ ᱨᱮ ᱥᱮ ᱵᱷᱮᱜᱟᱨ ᱵᱷᱮᱜᱟᱨ ᱯᱚᱱᱚᱛ ᱨᱮ ᱵᱤᱦᱟᱨ ᱵᱮᱝᱜᱚᱞ ᱩᱲᱤᱥᱥᱟ ᱨᱮ ᱟᱥᱟᱢ ᱡᱷᱟᱲᱠᱷᱚᱸᱰ ᱚᱱᱠᱟᱜᱮ ᱵᱷᱮᱜᱟᱨ ᱡᱟᱦᱟᱸ ᱯᱚᱱᱚᱛ ᱨᱮᱵᱚᱱ ᱛᱟᱦᱮᱱ ᱠᱟᱱ ᱦᱚᱲ ᱵᱷᱮᱜᱟᱨ ᱵᱷᱮᱜᱟᱨ ᱯᱚᱱᱚᱛ ᱨᱮᱱᱟᱜ ᱡᱟᱦᱟᱸ ᱚᱞ ᱛᱚᱞ ᱵᱮᱵᱚᱥᱛᱷᱟ ᱢᱮᱱᱟᱜᱼᱟ ᱚᱱᱟ ᱠᱚᱨᱮᱫ ᱟᱵᱚ ᱵᱚᱱ ᱤᱥᱠᱩᱞ ᱠᱚᱨᱮᱫ ᱨᱮᱵᱚᱱ ᱯᱟᱲᱦᱟᱣᱱᱟ ᱟᱨ ᱚᱱᱟ ᱨᱮᱱᱟᱜ ᱯᱟᱹᱨᱥᱤ ᱛᱮᱜᱮ ᱚᱠᱟᱨᱮ ᱵᱟᱝᱞᱟᱛᱮ ᱚᱠᱟᱨᱮ ᱦᱤᱱᱫᱤᱛᱮ ᱚᱠᱟᱨᱮ ᱩᱲᱤᱭᱟᱛᱮ ᱚᱠᱟᱨᱮ ᱨᱮᱫᱚ ᱚᱥᱚᱢᱤᱭᱟᱛᱮ ᱱᱚᱝᱠᱟ ᱟᱵᱚ ᱵᱚᱱ ᱯᱟᱲᱦᱟᱣᱱᱟ ᱟᱨ ᱚᱱᱟᱛᱮ ᱟᱵᱚᱣᱟᱜ ᱵᱷᱮᱜᱟᱨ ᱵᱷᱮᱜᱟᱨ ᱴᱚᱴᱷᱟ ᱨᱮ ᱚᱱᱟ ᱮᱴᱟᱜ ᱯᱟᱹᱨᱥᱤ ᱨᱮᱱᱟᱜ ᱚᱨᱥᱚᱝ ᱟᱵᱚ ᱥᱟᱱᱛᱟᱲᱤ ᱨᱚᱲ ᱥᱟᱶᱦᱮᱫ ᱨᱮᱦᱚᱸ ᱚᱱᱟᱫᱚ ᱦᱮᱡ ᱟᱹᱜᱩᱭᱱᱟ ᱛᱟᱭᱱᱚᱢᱛᱮ ᱟᱵᱚᱣᱟᱜ ᱚᱞ ᱥᱟᱶᱦᱮᱫ ᱦᱟᱨᱟ ᱵᱩᱨᱩᱭᱮᱱ ᱨᱮᱦᱚᱸ ᱟᱵᱚ ᱨᱮᱱ ᱚᱱᱚᱲᱦᱮᱡ ᱥᱮ ᱚᱱᱚᱲᱦᱮᱸ ᱚᱱᱚᱲᱦᱤᱭᱟᱹ ᱠᱚᱣᱟᱜ ᱚᱱᱚᱞᱤᱭᱟᱹ ᱠᱚᱣᱟ ᱡᱟᱦᱟᱸ ᱢᱚᱱᱮ ᱨᱮ ᱦᱤᱡᱩᱜ ᱠᱟᱱ ᱟᱹᱲᱟᱹ ᱠᱚ ᱚᱱᱟ ᱫᱚ ᱚᱱᱟ ᱯᱟᱹᱨᱥᱤ ᱨᱮᱱᱟᱜ ᱟᱹᱰᱤ ᱠᱚᱜᱮ ᱚᱱᱠᱟ ᱜᱮ ᱦᱮᱡ ᱟᱹᱜᱩ ᱠᱟᱱᱟ ᱟᱨ ᱱᱤᱛᱚᱜ ᱟᱵᱚ ᱡᱟᱦᱟᱸ ᱛᱤᱱᱟᱹᱜ ᱫᱤᱱ ᱚᱱᱚᱞ ᱠᱚ ᱥᱮ ᱚᱱᱚᱲᱦᱮ ᱠᱚ ᱠᱚ ᱚᱞᱮᱫ ᱥᱮ ᱟᱵᱚ ᱥᱟᱱᱛᱟᱲᱤ ᱥᱟᱶᱦᱮᱫ ᱨᱮᱦᱚᱸ ᱮᱴᱟᱜ ᱯᱟᱹᱨᱥᱤ ᱨᱮᱱᱟᱜ ᱮᱴᱟᱜ ᱯᱟᱹᱨᱥᱤ ᱨᱮᱱᱟᱜ ᱟᱹᱲᱟᱹᱝ ᱠᱚ ᱵᱚᱱ ᱵᱮᱵᱚᱦᱟᱨ ᱤᱫᱤᱭᱮᱫ ᱠᱟᱱ ᱜᱮᱭᱟ ᱛᱚᱵᱮ ᱵᱟᱹᱭ ᱵᱟᱹᱭᱛᱮ ᱱᱤᱛᱚᱜᱟᱜ ᱥᱚᱢᱚᱭ ᱨᱮ ᱟᱵᱚ ᱥᱟᱱᱛᱟᱲᱤ ᱥᱟᱶᱦᱮᱫ ᱦᱚᱸ ᱦᱟᱨᱟᱼᱵᱩᱨᱩ ᱨᱮᱱᱟᱜ ᱠᱟᱹᱢᱤ ᱦᱚᱨᱟ ᱨᱮᱵᱚᱱ ᱞᱟᱜᱟᱣ ᱠᱟᱱᱟ ᱫᱩ ᱦᱟᱡᱟᱨ ᱛᱤᱱ ᱨᱮ ᱮᱭᱴᱤ ᱥᱮᱰᱩᱞ ᱨᱮ ᱥᱮ ᱤᱨᱟᱹᱞ ᱟᱱᱟᱜ ᱛᱷᱚᱠ ᱨᱮ ᱥᱮᱞᱮᱫ ᱠᱟᱛᱮᱫ ᱟᱵᱚ ᱥᱟᱱᱛᱟᱲᱤ ᱯᱟᱹᱨᱥᱤ ᱦᱚᱸ ᱵᱟᱹᱭ ᱵᱟᱹᱭᱛᱮ ᱞᱟᱦᱟ ᱤᱫᱤᱜ ᱠᱟᱱᱟ ᱟᱨ ᱱᱤᱛᱚᱜ ᱟᱵᱚ ᱡᱟᱦᱟᱸ ᱢᱟᱨᱮ ᱟᱹᱲᱟᱹ ᱠᱚ ᱵᱚᱱ ᱦᱤᱲᱤᱧ ᱤᱫᱤᱭᱮᱫ ᱠᱟᱱᱟ ᱚᱱᱟ ᱵᱟᱹᱭ ᱵᱟᱹᱭ ᱛᱮᱵᱚᱱ ᱠᱷᱚᱸᱫᱽᱨᱚᱸᱫᱽ ᱧᱟᱢ ᱤᱫᱤᱭᱮᱫᱼᱟ ᱡᱚᱲᱟᱣ ᱧᱟᱢ ᱤᱫᱤᱭᱮᱫᱼᱟ ᱟᱨ ᱵᱟᱹᱭ ᱵᱟᱹᱛᱮ ᱱᱚᱣᱟ ᱟᱵᱚ ᱵᱚᱱ ᱵᱚᱫᱚᱞ ᱤᱫᱤᱭᱮᱫᱼᱟ ᱟᱵᱚᱣᱟᱜ ᱥᱟᱱᱛᱟᱲᱤ ᱥᱟᱶᱦᱮᱫ ᱥᱩᱥᱟᱹᱨ ᱥᱟᱶᱟᱨ ᱠᱟᱹᱢᱤ ᱨᱮᱵᱚᱱ ᱞᱟᱜᱟᱣ ᱤᱫᱤᱭᱮᱫ ᱠᱟᱱᱟ ᱟᱫᱚ ᱱᱚᱣᱟ ᱜᱮ ᱮᱴᱟᱜ ᱠᱚᱨᱮᱱᱟᱜ ᱡᱟᱦᱟᱸ ᱚᱵᱷᱤᱵᱮᱠᱛᱤ ᱥᱮ ᱵᱮᱵᱚᱦᱟᱨᱚᱜ ᱡᱟᱦᱟᱸ ᱟᱹᱲᱟᱹ ᱠᱚ ᱛᱟᱦᱮᱸ ᱠᱟᱱᱟ ᱚᱱᱟ ᱠᱚᱫᱚ ᱵᱟᱹᱭ ᱵᱟᱹᱭᱛᱮ ᱵᱚᱱ ᱥᱩᱥᱟᱹᱨ ᱥᱟᱶᱟᱨ ᱤᱫᱤᱭᱮᱫᱼᱟ